ᱠᱷᱩᱪᱨᱟᱹ ᱫᱚ ᱦᱩᱭᱩᱜ ᱠᱟᱱᱟ ᱡᱟᱦᱟᱸ ᱟᱵᱚᱣᱟᱜ ᱢᱤᱫ ᱵᱟᱨ ᱞᱟᱹᱠᱛᱤ ᱟᱱᱟᱜ ᱡᱤᱱᱤᱥ ᱦᱟᱛᱟᱣᱟ ᱚᱱᱟ ᱜᱮ ᱠᱷᱩᱪᱨᱟᱹ ᱵᱟᱡᱟᱨ ᱫᱚ ᱟᱨ ᱯᱟᱭᱠᱟᱹᱨᱤ ᱫᱚ ᱦᱩᱭᱩᱜ ᱠᱟᱱᱟ ᱢᱟᱦᱟᱸ ᱵᱷᱟᱜᱮ ᱡᱤᱱᱤᱥ ᱟᱹᱰᱤ ᱠᱚᱢ ᱜᱚᱱᱚᱝ ᱛᱮᱢ ᱧᱟᱢᱟ ᱚᱱᱟ ᱜᱮ ᱯᱟᱭᱠᱟᱹᱨᱤ ᱵᱟᱡᱟᱨ ᱫᱚ ᱠᱟᱱᱟ ᱱᱤᱭᱟᱹ ᱦᱤᱞᱟᱹᱜ ᱥᱮᱨᱢᱟ ᱨᱮ ᱵᱩᱞᱩᱝ ᱥᱩᱱᱩᱢ ᱩᱛᱩ ᱨᱮᱭᱟᱜ ᱜᱚᱱᱚᱢ ᱫᱚ ᱟᱹᱰᱤ ᱜᱟᱱ ᱜᱮ ᱵᱚᱫᱚᱞ ᱟᱠᱟᱱᱟ ᱪᱮᱞᱮᱠᱟ ᱱᱟᱦᱟᱜ ᱵᱩᱞᱩᱝ ᱥᱩᱱᱩᱢ ᱩᱛᱩ ᱨᱮᱭᱟᱜ ᱜᱚᱱᱚᱝ ᱫᱚ ᱵᱟᱹᱲᱛᱤ ᱟᱠᱟᱱᱟ ᱪᱮᱫᱟᱜ ᱥᱮ ᱱᱤᱭᱟᱹ ᱥᱮᱨᱢᱟ ᱨᱮᱫᱚ ᱵᱷᱟᱜᱮ ᱵᱟᱝ ᱦᱩᱭ ᱟᱠᱟᱱ ᱤᱧ ᱚᱱᱞᱟᱭᱤᱱ ᱥᱚᱯᱤᱝ ᱫᱚ ᱱᱚᱝᱠᱟᱱᱟᱜ ᱠᱟᱱᱟ ᱡᱟᱦᱟᱸ ᱫᱚ ᱫᱚᱠᱟᱱ ᱵᱟᱝ ᱪᱟᱞᱟᱣ ᱠᱟᱛᱮ

ᱥᱟᱢᱟᱱ ᱦᱤᱡᱩᱜᱼᱟ ᱚᱲᱟᱜ ᱛᱮ ᱚᱱᱟ ᱜᱮ ᱚᱱᱞᱟᱭᱤᱱ ᱥᱚᱯᱤᱝ ᱫᱚ ᱠᱟᱱᱟ ᱟᱨ ᱱᱚᱣᱟ ᱚᱱᱞᱟᱤᱱ ᱥᱩᱯᱤᱝ ᱨᱮᱭᱟᱜ ᱵᱩᱜᱤ ᱫᱚ ᱦᱩᱭᱩᱜ ᱠᱟᱱᱟ ᱟᱢ ᱵᱟᱝ ᱪᱟᱞᱟᱣ ᱠᱟᱛᱮ ᱜᱮ ᱵᱷᱟᱜᱮ ᱵᱷᱟᱜᱮ ᱡᱤᱱᱤᱥ ᱟᱢᱟᱜ ᱚᱲᱟᱜ ᱛᱮ ᱦᱤᱡᱩᱜ ᱛᱟᱢᱟ ᱟᱨ ᱵᱟᱹᱲᱤᱡ ᱫᱤᱜᱽ ᱫᱚ ᱦᱩᱭᱩᱜ ᱠᱟᱱᱟ ᱟᱢᱟᱜ ᱡᱚᱫᱤ

ᱵᱟᱹᱲᱤᱡ ᱛᱟᱦᱮᱱᱟ

ᱞᱮᱱ ᱠᱷᱟᱱ ᱟᱢ ᱵᱷᱟᱜᱮ ᱴᱤᱠ ᱢᱮᱫ ᱛᱮ ᱥᱩᱨ ᱠᱷᱚᱱ ᱧᱮᱞ ᱠᱟᱛᱮ ᱦᱟᱛᱟᱣᱟ ᱫᱚᱲᱦᱟ ᱫᱚ ᱵᱚᱫᱚᱞ ᱵᱟᱝ ᱦᱩᱭᱩᱜ ᱛᱟᱢᱟ